ᱨᱩᱣᱟᱹ ᱞᱮᱱᱠᱷᱟᱱ ᱫᱚ ᱰᱟᱠᱛᱟᱨ ᱴᱷᱮᱡ ᱤᱫᱤᱭᱮ ᱦᱩᱭᱩᱜᱼᱟ ᱟᱨ ᱰᱟᱠᱛᱟᱨ ᱴᱷᱮᱡ ᱢᱚᱡᱽᱛᱮ ᱪᱤᱠᱤᱥᱥᱟ ᱠᱟᱛᱮ ᱨᱟᱱ ᱠᱤᱨᱤᱧᱟᱭ ᱦᱩᱭᱩᱜᱼᱟ ᱪᱮᱫ ᱨᱟᱱ ᱠᱟᱨᱚᱱ ᱠᱟᱱ ᱛᱟᱭᱟ ᱪᱮᱫ ᱨᱩᱣᱟᱹ ᱠᱟᱱ ᱛᱟᱭᱟ ᱚᱱᱟ ᱠᱚ ᱧᱮᱞ ᱠᱟᱛᱮ ᱰᱟᱠᱛᱟᱨ ᱨᱟᱱᱮ ᱮᱢᱚᱜᱼᱟ ᱚᱱᱟ ᱡᱚᱢ ᱚᱪᱚᱭᱮ ᱦᱩᱭᱩᱜᱼᱟ ᱴᱟᱭᱤᱢ ᱢᱚᱛᱚ ᱟᱨ ᱪᱮᱫ ᱠᱚ ᱡᱚᱡᱚᱢ ᱢᱚᱱᱮᱣᱟᱭᱟ ᱟᱯᱮᱞ ᱟᱸᱜᱩᱨ ᱥᱮ ᱟᱨ ᱪᱮᱫ ᱠᱚ ᱡᱚᱢ ᱨᱮᱭᱟᱜ ᱨᱩᱪᱤ ᱦᱮᱡ ᱟᱭ ᱠᱟᱱᱟ ᱚᱱᱟ ᱠᱚᱜᱮ ᱡᱚᱢ ᱚᱪᱚᱭᱮ ᱦᱩᱭᱩᱜᱼᱟ ᱛᱚᱵᱮ ᱩᱥᱟᱹᱨᱟ ᱨᱩᱣᱟᱹᱜ ᱦᱚᱲ ᱫᱚᱭ ᱢᱚᱡᱽ ᱜᱚᱫᱚᱜᱼᱟ